ᱠᱚᱞᱯᱚᱱᱟ ᱪᱟᱣᱞᱟ ᱥᱩᱢᱤᱛᱟ ᱩᱭᱞᱤᱭᱟᱢ ᱨᱟᱠᱮᱥ ᱯᱚᱨᱢᱮᱥᱚᱨ ᱵᱟᱨᱮ ᱛᱮ ᱱᱩᱠᱩ ᱠᱤᱪᱩ ᱵᱤᱥᱤ ᱠᱟᱛᱷᱟ ᱵᱟᱹᱧ ᱵᱟᱰᱟᱭ ᱨᱮᱦᱚᱸ ᱠᱤᱪᱷᱩᱧ ᱵᱟᱰᱟᱭᱟ ᱱᱩᱠᱩ ᱫᱚ ᱢᱚᱦᱟ ᱠᱟᱥ ᱪᱟᱹᱨᱤ ᱠᱚ ᱪᱟᱞᱟᱣ ᱞᱮᱱᱟ ᱪᱟᱞᱟᱣ ᱠᱟᱛᱮ ᱟᱭᱢᱟ ᱠᱤᱪᱷᱩ ᱠᱚ ᱜᱚᱵᱮᱥᱚᱱᱟ ᱠᱟᱱᱟ ᱜᱚᱵᱮᱥᱚᱱᱟ ᱠᱟᱛᱮ ᱠᱚ ᱧᱮᱞ ᱟᱠᱟᱫᱟ ᱯᱚᱨᱤᱠᱷᱟ ᱠᱟᱛᱮ ᱠᱚ ᱧᱮᱞᱟᱠᱟᱫᱟ ᱪᱷᱚᱵᱤ ᱠᱚᱠᱚ ᱡᱩᱞ ᱠᱟᱫᱟ ᱠᱩᱞ ᱠᱟᱛᱮ ᱠᱚ ᱵᱷᱟᱨᱚᱛ ᱨᱮᱠᱚ ᱥᱮᱴᱮᱨ ᱨᱩᱣᱟᱹᱲ ᱦᱮᱡ ᱠᱟᱱᱟ ᱢᱚᱦᱟᱠᱟᱥ ᱠᱷᱚᱱᱟᱜ ᱦᱮᱡ ᱠᱟᱛᱮ ᱠᱚ ᱱᱩᱠᱩ ᱫᱚ ᱚᱱᱟᱛᱮ ᱵᱷᱟᱨᱚᱛ ᱨᱮᱱ ᱜᱚᱨᱵᱚ ᱠᱚ ᱢᱮᱛᱟ ᱠᱚ ᱠᱟᱱᱟ